ᱦᱮᱸ ᱢᱟᱥᱴᱟᱨ ᱜᱟᱯᱟ ᱠᱞᱟᱥᱮᱢ ᱦᱟᱛᱟᱣ ᱛᱤᱧᱟᱹ ᱢᱮᱭᱟᱝ ᱥᱮᱫ

ᱟᱨ ᱛᱟᱦᱚᱞᱮ ᱢᱮᱭᱟᱝ ᱥᱮᱫ ᱛᱟᱦᱚᱞᱮ ᱡᱚᱛᱚ ᱦᱚᱲᱞᱮ ᱪᱟᱞᱟᱜ ᱠᱟᱱᱟ ᱡᱚᱛᱚ ᱦᱚᱲᱤᱧ ᱤᱫᱤᱭᱮᱫ ᱠᱚᱣᱟ ᱚᱠᱟᱴᱟᱜ ᱵᱟᱠᱤ ᱦᱮᱱᱟᱜ ᱚᱱᱟᱢ ᱪᱮᱫ ᱟᱞᱮᱭᱟ ᱛᱩᱢᱫᱟᱜ ᱨᱩ ᱦᱚᱸ ᱛᱷᱚᱲᱟᱜᱟᱱ ᱞᱮ ᱮᱦᱚᱵ ᱛᱮᱫᱞᱮ ᱪᱮᱫ ᱟᱠᱟᱫᱼᱟ ᱢᱩᱪᱟᱹᱫ ᱫᱷᱟᱨᱤᱡ ᱫᱚ ᱵᱟᱞᱮ ᱪᱮᱫ ᱟᱠᱟᱫᱼᱟ ᱛᱤᱨᱭᱚ ᱚᱨᱚᱝ ᱦᱚᱸ ᱚᱱᱟ ᱱᱟᱥᱮ ᱱᱟᱜ ᱮᱢ ᱪᱮᱫ ᱟᱠᱟᱫ ᱚᱱᱟᱢ ᱪᱮᱫ ᱟᱞᱮᱭᱟ ᱦᱮᱸ ᱢᱮᱱᱮᱫ ᱠᱟᱱ ᱛᱟᱦᱮᱸᱫ ᱟᱹᱧ ᱟᱫᱚ ᱯᱩᱨᱟᱹ ᱮᱠᱫᱚᱢ ᱪᱮᱫ ᱟᱞᱮᱭᱟ ᱟᱞᱮ ᱡᱚᱛᱚ ᱦᱚᱲ ᱤᱭᱟᱹᱜᱮ ᱮᱱᱮᱡ ᱥᱮᱨᱮᱧ ᱠᱚ ᱟᱨ ᱰᱮᱱᱥᱟᱨ ᱵᱟᱠᱤ ᱦᱮᱱᱟᱜᱼᱟ ᱚᱱᱟ ᱰᱮᱱᱥᱟᱨ ᱦᱚᱸᱢ ᱪᱮᱫ ᱟᱞᱮᱟ

ᱦᱮᱸᱻ ᱠᱟᱨᱟ ᱠᱟᱨᱟᱢᱫᱚᱱ ᱠᱚ ᱨᱤᱸᱡᱷᱟᱹ ᱫᱚᱱ ᱠᱚ ᱦᱮᱸᱻ

ᱦᱮᱸ ᱦᱮᱸ ᱚᱻ ᱯᱟᱲᱟᱦᱟᱜ ᱠᱚᱢᱟᱛᱚ ᱚᱱᱟ ᱠᱚᱢᱟ ᱡᱚᱛᱚᱜᱮ ᱤᱭᱟᱹ ᱠᱚᱢᱯᱞᱮᱴᱟᱠᱟᱱ ᱱᱤᱛᱚᱜ ᱠᱷᱟᱞᱤ ᱚᱱᱟ ᱛᱩᱢᱫᱟᱜ ᱨᱩ ᱟᱨᱠᱤ ᱚᱱᱟ ᱦᱚᱸ ᱯᱷᱩᱞᱯᱷᱤᱞᱮᱢ ᱪᱮᱫ ᱟᱞᱮᱭᱟ ᱛᱤᱨᱭᱚ ᱚᱨᱚᱝ ᱠᱚᱦᱚᱸ ᱟᱨ ᱚᱱᱟ ᱨᱤᱸᱡᱷᱟᱹ ᱨᱩ ᱦᱚᱸ ᱠᱟᱨᱟᱢ ᱨᱩ ᱦᱚᱸ ᱚᱱᱟ ᱠᱚᱢ ᱪᱮᱫ ᱟᱞᱮᱭᱟ

ᱦᱮᱸᱻ ᱦᱩᱸ ᱠᱷᱟᱱ ᱫᱚ ᱱᱚᱣᱟ ᱠᱚᱫᱚ ᱦᱚᱲᱟᱜ ᱤᱭᱟᱹ ᱠᱟᱱᱟ ᱟᱨᱤᱪᱟᱞᱤ ᱠᱟᱱᱟ ᱱᱚᱣᱟ ᱠᱚᱫᱚ ᱱᱚᱣᱟ ᱠᱚᱫᱚ ᱪᱮᱫ ᱫᱚ ᱡᱟᱨᱩᱲ ᱠᱟᱱᱜᱮᱭᱟ ᱟᱨ ᱩᱱᱠᱩ ᱤᱧ ᱛᱩᱞᱩᱡ ᱡᱟ ᱢᱮᱱᱟᱜ ᱠᱚ ᱥᱟᱶᱛᱮ ᱩᱱᱠᱩ ᱡᱚᱛᱚᱜᱤᱧ ᱤᱫᱤᱭᱮᱫ ᱠᱚᱣᱟ ᱦᱟᱸᱜ ᱩᱱᱠᱩ ᱦᱚᱸ ᱡᱚᱛᱚ ᱪᱮᱫ ᱟᱞᱮᱭᱟ ᱦᱮᱸ ᱩᱱᱠᱩ ᱦᱚᱸ ᱡᱚᱛᱚᱧ ᱦᱚᱲᱤᱧ ᱵᱟᱰᱟᱭ ᱦᱚᱪᱚ ᱠᱚᱣᱟ ᱡᱮ ᱜᱟᱯᱟᱢᱟ ᱱᱚᱜᱼᱚᱭ ᱢᱮᱞᱟ ᱦᱩᱭᱩᱜ ᱠᱟᱱ ᱛᱟᱵᱚᱱ ᱢᱮᱭᱟᱝ ᱤᱭᱟᱹ ᱯᱚᱨᱮᱨ ᱫᱤᱱ ᱟᱨᱠᱤ ᱢᱮᱱᱠᱮᱫᱟ ᱡᱮ ᱪᱟᱞᱟᱜ ᱟᱨᱠᱤ ᱩᱱᱠᱩᱧ ᱵᱟᱲᱟᱭ ᱦᱚᱪᱚᱭᱮᱫ ᱠᱚᱣᱟ ᱡᱚᱛᱚᱦᱚᱲ

ᱦᱮᱸ ᱚᱱᱟᱠᱚᱫᱚ ᱪᱮᱫ ᱨᱮᱱᱟᱜ ᱫᱚ ᱡᱚᱨᱩᱨᱤ ᱠᱟᱱᱜᱮᱭᱟ

ᱦᱮᱸᱻ ᱟᱫᱚ ᱩᱱᱠᱩ ᱩᱱᱠᱩ ᱫᱚ ᱴᱟᱭᱤᱢ ᱞᱟᱹᱭ ᱟᱠᱟᱫ ᱠᱚᱣᱟ ᱴᱟᱭᱤᱢᱤᱧ ᱞᱟᱹᱭ ᱟᱠᱚᱣᱟ ᱞᱟᱹᱭ ᱠᱟᱛᱮᱫ ᱦᱟᱸ ᱱᱤᱭᱟᱹ ᱴᱟᱭᱤᱢ ᱨᱮᱜᱮ ᱡᱮᱱᱚ ᱡᱚᱛᱚ ᱦᱚᱲ ᱠᱚ ᱥᱚᱦᱚᱨ ᱥᱮᱴᱮᱨᱚᱜ ᱚᱱᱠᱟᱜᱮ ᱡᱮ ᱢᱟᱥᱴᱟᱨ ᱱᱚᱝᱠᱟᱧ ᱜᱟᱞᱢᱟᱨᱟᱣ ᱠᱮᱫᱟ ᱢᱟᱥᱴᱟᱨ ᱛᱩᱞᱩᱡ ᱚᱠᱟ ᱠᱚ ᱵᱟᱠᱤ ᱦᱮᱱᱟᱜ ᱛᱟᱵᱚᱱᱟ ᱚᱱᱟ ᱠᱚ ᱡᱮᱱᱚ ᱟᱵᱚᱭ ᱠᱚᱢᱯᱮᱞᱮᱴ ᱟᱵᱚᱱ ᱚᱱᱟ ᱡᱚᱛᱚ ᱠᱚ ᱠᱷᱚᱵᱚᱨᱟ ᱠᱷᱚᱵᱚᱨ ᱮᱢᱟ ᱠᱟᱛᱮᱫ ᱞᱮ ᱪᱟᱞᱟᱜᱼᱟ ᱦᱩᱸᱻ ᱦᱩᱸ ᱟᱪᱪᱷᱟ